ᱟᱵᱚ ᱵᱷᱟᱨᱚᱛ ᱨᱮ ᱱᱚᱣᱟ ᱤᱱᱴᱟᱨᱱᱮᱴ ᱜᱮᱢ ᱟᱨᱵᱟᱝ ᱱᱚᱣᱟ ᱯᱷᱟᱭᱤᱵᱡᱤ ᱴᱟᱣᱟᱨ ᱠᱷᱟᱛᱤᱨ ᱛᱮ ᱟᱹᱰᱤᱜᱟᱱ ᱜᱤᱫᱽᱨᱟᱹ ᱠᱚ ᱵᱮᱨᱵᱟᱛᱟᱠᱟᱱᱟ ᱪᱮᱫ ᱯᱷᱤᱨᱤᱯᱷᱟᱭᱟᱨ ᱟᱹᱰᱤ ᱠᱤᱪᱷᱩ ᱠᱚ ᱠᱷᱮᱞᱮᱫ ᱛᱟᱵᱚᱱᱟ ᱚᱱᱟ ᱞᱟᱹᱜᱤᱫ ᱜᱤᱫᱽᱨᱟᱹ ᱠᱚ ᱠᱷᱟᱨᱯ ᱪᱟᱵᱟᱣ ᱠᱟᱱᱟ ᱟᱨ ᱱᱚᱣᱟ ᱴᱟᱣᱟᱨ ᱯᱷᱟᱭᱤᱵᱡᱤ ᱠᱷᱟᱛᱤᱨ ᱛᱮ ᱚᱱᱟ ᱴᱟᱣᱟᱨ ᱛᱮ ᱪᱮᱬᱮ ᱪᱤᱯᱲᱩ ᱟᱹᱰᱤᱜᱟᱱ ᱢᱟᱱᱣᱟ ᱠᱚ ᱜᱚᱡ ᱩᱛᱟᱹᱨᱚᱜ ᱠᱟᱱᱟ ᱟᱨ ᱱᱚᱣᱟ ᱡᱟᱦᱟᱸ ᱟᱵᱚ ᱥᱤᱛᱩᱝᱮᱜ ᱟᱭ ᱟᱹᱰᱤᱡᱳᱨᱜᱮ ᱥᱤᱛᱩᱝᱮᱜ ᱟᱭ ᱟᱫᱚ ᱚᱱᱟ ᱥᱤᱛᱩᱝ ᱛᱮ ᱦᱚᱲᱠᱚ ᱵᱮᱢᱟᱨᱚᱜ ᱠᱟᱱᱟ ᱟᱨᱠᱚ ᱜᱚᱡ ᱩᱛᱟᱹᱨᱚᱜ ᱠᱟᱱᱟ ᱚᱱᱟ ᱞᱟᱹᱜᱤᱫ ᱟᱹᱰᱤᱜᱮ ᱱᱮᱛᱟᱨ ᱥᱤᱛᱩᱝ ᱠᱟᱱᱟ